ᱟᱞᱮ ᱥᱩᱨ ᱴᱚᱴᱷᱟ ᱨᱮ ᱱᱚᱣᱟ ᱢᱩᱫᱽ ᱨᱮ ᱢᱟᱨᱟᱝ ᱢᱤᱫᱴᱮᱱ ᱧᱩᱛᱩᱢᱟᱱ ᱯᱚᱨᱚᱵᱽ ᱯᱟᱴᱟᱵᱤᱸᱰᱟᱹ ᱯᱚᱨᱚᱵᱽ ᱵᱷᱳᱭᱨᱳᱵ ᱛᱷᱟᱱ ᱵᱷᱳᱭᱨᱳᱵ ᱛᱷᱟᱱ ᱨᱮ ᱧᱮᱞ ᱞᱮᱠᱟᱱᱟᱜ ᱡᱤᱱᱤᱥ ᱫᱚ ᱵᱷᱳᱭᱨᱳᱯ ᱵᱟᱵᱟ ᱵᱷᱳᱭᱨᱳᱯ ᱢᱮᱱᱟᱭᱟ ᱚᱸᱰᱮ ᱠᱚ ᱵᱚᱸᱜᱟ ᱵᱳᱨᱳᱭᱟᱠᱚ ᱚᱱᱟ ᱢᱩᱫᱽ ᱨᱮ ᱵᱳᱦᱩ ᱦᱚᱲ ᱠᱚ ᱦᱤᱡᱩᱜᱼᱟ ᱵᱚᱸᱜᱟ ᱵᱳᱨᱳ ᱧᱮᱞ ᱥᱮ ᱟᱨᱚ ᱟᱭᱢᱟ ᱡᱤᱱᱤᱥ ᱧᱮᱞ ᱛᱮᱱᱟᱜ ᱢᱮᱱᱟᱜᱼᱟ ᱚᱸᱰᱮ ᱩᱱᱠᱩ ᱵᱷᱳᱭᱨᱳᱵ ᱛᱷᱟᱱ ᱨᱮᱱ ᱵᱚᱸᱜᱟ ᱵᱳᱨᱳ ᱠᱚ ᱢᱮᱱᱟᱜ ᱠᱚᱣᱟ ᱩᱱᱠᱩ ᱥᱤᱢ ᱜᱟᱹᱰᱤ ᱪᱟᱠᱟ ᱥᱮ ᱱᱚᱝᱠᱟᱱ ᱥᱟᱫᱚᱢ ᱰᱟᱝᱨᱟ ᱥᱟᱬ ᱱᱚᱝᱠᱟᱱ ᱠᱚ ᱟᱭᱢᱟ ᱱᱚᱸᱰᱮ ᱢᱮᱱᱟᱜ ᱢᱮᱱᱟᱜ ᱠᱚᱣᱟ ᱵᱚᱸᱜᱟ ᱵᱳᱨᱳ ᱨᱮᱱ ᱥᱚᱯᱚᱦᱚᱜ ᱠᱟᱱᱟ ᱠᱚ ᱩᱱᱠᱩ ᱫᱚ ᱫᱤᱥᱚᱢ ᱫᱤᱥᱚᱢ ᱨᱮᱱ ᱦᱚᱲ ᱠᱚ ᱦᱤᱡᱩᱜᱼᱟ ᱚᱱᱟ ᱠᱚᱜᱮ ᱠᱚ ᱧᱮᱞ ᱵᱟᱲᱟᱭᱟ ᱟᱨ ᱧᱮᱞ ᱛᱮᱱᱟᱜ ᱫᱚ ᱤᱱᱟᱹ ᱜᱮ ᱢᱮᱱᱟᱜᱼᱟ ᱵᱚᱸᱜᱟ ᱵᱳᱨᱳ ᱥᱟᱠᱟᱛ ᱛᱮ ᱡᱟᱦᱟᱸ ᱦᱩᱭᱩᱜ ᱠᱟᱱᱟ ᱜᱚᱰ ᱡᱚᱦᱟᱨ ᱠᱟᱛᱮᱜ ᱩᱱᱠᱩ ᱠᱚ ᱧᱮᱞ ᱠᱚᱣᱟ ᱫᱷᱤᱨᱤ ᱨᱮ ᱠᱚ ᱯᱟᱥᱟᱱ ᱟᱠᱟᱱᱟ ᱥᱮᱫᱟᱭ ᱠᱷᱚᱱ ᱩᱱᱠᱩ ᱫᱚ ᱵᱷᱳᱭᱨᱳᱵ ᱴᱷᱟᱹᱠᱩᱨ ᱨᱮᱱ ᱥᱟᱯᱟᱵ ᱠᱟᱱᱟ ᱠᱚ ᱩᱱᱠᱩ ᱵᱷᱳᱭᱨᱳᱵ ᱴᱷᱟᱹᱠᱩᱨ ᱨᱮᱱ ᱥᱟᱯᱟᱵ ᱚᱱᱮ ᱚᱠᱛᱚ ᱠᱚ ᱫᱟᱹᱲ ᱞᱮᱫᱟ ᱫᱟᱹᱲ ᱚᱠᱛᱚ ᱚᱠᱛᱚ ᱨᱮ ᱩᱱᱠᱚ ᱫᱚ ᱟᱫᱷᱟᱫᱷᱩᱨ ᱟᱫᱷᱟᱫᱷᱩᱨ ᱠᱟᱛᱮᱫ ᱢᱮᱱᱟᱜ ᱠᱚᱣᱟ ᱩᱱᱠᱩ ᱫᱚ ᱵᱷᱳᱭᱨᱳᱵ ᱛᱷᱟᱱ ᱥᱩᱨ ᱨᱮᱫᱚ ᱵᱟᱹᱱᱩᱜ ᱠᱚᱣᱟ ᱵᱷᱳᱭᱨᱳᱵ ᱛᱷᱟᱱ ᱠᱚ ᱟᱹᱰᱤ ᱥᱟᱦᱟ ᱨᱮᱠᱚ ᱪᱟᱞᱟᱣ ᱞᱮᱱᱟ ᱮᱱᱟ ᱟᱫᱚ ᱩᱱ ᱨᱮ ᱵᱷᱳᱭᱨᱳᱵ ᱵᱟᱵᱟ ᱵᱷᱳᱭᱨᱳᱵ ᱮ ᱟᱹᱜᱩ ᱨᱩᱣᱟᱹᱲᱮᱫ ᱠᱚ ᱛᱟᱦᱮᱸᱜ ᱟᱫᱚ ᱩᱱ ᱨᱮ ᱩᱱᱠᱩ ᱫᱚ ᱚᱸᱰᱮ ᱜᱮ ᱠᱚ ᱛᱷᱟᱯᱚᱱ ᱮᱱᱟ ᱟᱹᱰᱤ ᱡᱷᱟᱹᱞ ᱠᱷᱚᱱ ᱦᱚᱲ ᱠᱚ ᱦᱤᱡᱩᱜ ᱥᱮᱱᱚᱜᱼᱟ ᱚᱱᱟ ᱠᱚᱠᱚ ᱧᱮᱞᱟᱠᱚ ᱟᱨ ᱵᱷᱳᱭᱨᱳᱵ ᱵᱟᱵᱟ ᱵᱷᱳᱭᱨᱳᱵ ᱰᱟᱹᱦᱤ ᱨᱮ ᱟᱹᱰᱤ ᱠᱤᱪᱷᱩ ᱧᱮᱞ ᱨᱮᱱᱟᱜ ᱫᱚ ᱦᱩᱭᱩᱜ ᱠᱟᱱᱟ ᱡᱟᱦᱟᱸ ᱫᱚᱠᱟᱱ ᱠᱚ ᱢᱮᱱᱟᱜᱼᱟ ᱫᱚᱠᱟᱱ ᱠᱚ ᱟᱹᱜᱩᱭᱟ ᱫᱮᱥ ᱵᱤᱫᱮᱥ ᱠᱷᱚᱱᱟᱜ ᱵᱚᱦᱩ ᱫᱮᱥ ᱵᱤᱫᱮᱥ ᱠᱷᱚᱱᱟᱜ ᱫᱚᱠᱟᱱ ᱠᱚ ᱟᱹᱜᱩᱭᱟ ᱫᱚᱠᱟᱱ ᱨᱮ ᱧᱮᱞ ᱧᱟᱢ ᱟᱵᱚᱱ ᱡᱮᱢᱚᱱ ᱠᱚᱞᱜᱟ ᱮᱭᱤ ᱯᱟᱨᱠᱚᱢ ᱯᱟᱨᱠᱚᱢ ᱪᱩᱲᱤᱢᱟᱞᱟ ᱫᱚᱠᱟᱱ ᱮᱢᱟᱱᱟᱜ ᱠᱚ ᱟᱨᱚ ᱯᱩᱛᱷᱤ ᱫᱚᱠᱟᱱ ᱯᱩᱛᱷᱤ ᱫᱚᱠᱟᱱ ᱛᱟᱦᱮᱱᱟ ᱚᱸᱰᱮ ᱧᱮᱞ ᱛᱮᱱᱟᱜ ᱟᱨᱚ ᱞᱟᱹᱰᱩ ᱫᱚᱠᱟᱱ ᱡᱤᱞᱟᱹᱵᱤ ᱨᱮᱱᱟᱜ ᱫᱚᱠᱟᱱ ᱛᱟᱦᱮᱱᱟ ᱦᱚᱲ ᱠᱚᱠᱚ ᱦᱤᱡᱩᱜ ᱥᱮᱱᱚᱜ ᱟᱠᱚ ᱚᱱᱟ ᱢᱮᱞᱟ ᱨᱮ ᱡᱚᱢ ᱟᱠᱚ ᱧᱩᱭᱟᱠᱚ ᱟᱹᱰᱤ ᱩᱛᱟᱹᱨ ᱫᱚᱠᱟᱱ ᱚᱱᱟ ᱛᱟᱞᱟ ᱛᱮ ᱟᱵᱚ ᱥᱟᱱᱛᱟᱲᱟᱜ ᱦᱟᱺᱰᱤ ᱯᱟᱹᱣᱨᱟᱹ ᱠᱤᱨᱤᱧ ᱟᱹᱠᱷᱨᱤᱧ ᱫᱚ ᱢᱮᱱᱟᱜ ᱜᱤᱭᱟ ᱧᱟᱢᱚᱜᱼᱟ ᱚᱱᱠᱟ ᱜᱮ ᱚᱸᱰᱮ ᱠᱤᱨᱤᱧ ᱛᱮᱦᱚᱸ ᱴᱟᱢᱟᱠ ᱧᱟᱢᱚᱜ ᱜᱤᱭᱟ ᱚᱱᱟ ᱛᱟᱞᱟ ᱛᱮ ᱩᱱᱠᱩ ᱫᱮᱥ ᱵᱤᱫᱮᱥ ᱨᱮᱱ ᱦᱚᱲ ᱦᱮᱡ ᱠᱟᱛᱮᱜ ᱴᱟᱢᱟᱠ ᱛᱩᱢᱫᱟᱜ ᱠᱚ ᱦᱟᱛᱟᱣᱟ ᱦᱟᱛᱟᱣᱟ ᱠᱟᱛᱮᱜ ᱚᱸᱰᱮ ᱫᱮᱥ ᱵᱤᱫᱮᱥ ᱠᱷᱚᱱ ᱦᱮᱡ ᱠᱟᱛᱮᱜ ᱨᱟᱹᱥᱠᱟᱹᱭᱟᱠᱚ ᱨᱚᱢᱚᱡᱽ ᱟᱠᱚ ᱟᱨ ᱠᱚ ᱦᱤᱡᱩᱜ ᱥᱮᱱᱚᱜᱼᱟ ᱚᱸᱰᱮ ᱫᱮᱥ ᱵᱤᱫᱮᱥ ᱠᱷᱚᱱ ᱡᱟᱦᱟᱸ ᱤᱫᱤᱭᱟᱠᱚ ᱠᱚᱛᱚᱨᱚᱠᱚᱢ ᱡᱤᱱᱤᱥ

ᱵᱷᱟᱲᱟᱴᱤ ᱜᱟᱹᱰᱤ ᱛᱮ ᱠᱚ ᱦᱮᱡ ᱥᱮᱱᱚᱜ ᱛᱮ ᱩᱱᱠᱩ ᱡᱷᱚᱛᱚ ᱠᱚᱜᱮ ᱠᱚ ᱨᱟᱹᱥᱠᱟᱹ ᱨᱚᱢᱚᱡᱽ ᱛᱮ ᱤᱱᱟᱹᱜ ᱛᱟᱞᱟ ᱛᱮ ᱠᱚ ᱨᱩᱣᱟᱹᱲ ᱪᱟᱞᱟᱜᱼᱟ